ᱦᱮᱸ ᱟᱢᱟᱜ ᱴᱚᱴᱷᱟ ᱨᱮᱭᱟᱜ ᱡᱚᱫᱤ ᱦᱟᱥᱟ ᱟᱠᱷᱨᱤᱧ ᱮᱢ ᱢᱮᱱᱠᱷᱟᱱ ᱫᱚ ᱚᱱᱟ ᱨᱮᱱᱟᱜ ᱟᱭᱢᱟ ᱢᱟᱱᱮ ᱢᱤᱫᱴᱟᱱ ᱜᱮ ᱯᱨᱚᱥᱮᱥ ᱢᱮᱱᱟᱜᱼᱟ ᱡᱮ ᱚᱱᱟ ᱡᱚᱫᱤᱢ ᱠᱤᱨᱤᱧ ᱠᱷᱟᱱ ᱫᱚ ᱚᱱᱟ ᱦᱟᱥᱟᱨᱮᱱ ᱚᱠᱚᱭ ᱢᱟᱹᱞᱤᱠ ᱮ ᱛᱟᱦᱮᱸ ᱠᱟᱱᱟ ᱩᱱᱤᱭᱟᱜ ᱧᱩᱛᱩᱨᱮ ᱚᱠᱚᱭᱟᱜ ᱧᱩᱛᱩᱢ ᱨᱮ ᱚᱱᱟ ᱦᱟᱥᱟ ᱢᱮᱱᱟᱜ ᱠᱟᱫᱟ ᱛᱚ ᱩᱱᱤ ᱥᱟᱶᱛᱮ ᱜᱟᱞᱢᱟᱨᱟᱣ ᱦᱳᱭᱳᱜᱼᱟ ᱵᱟ ᱟᱯᱮ ᱟᱥᱮ ᱯᱟᱥᱮᱨᱮᱱ ᱡᱟᱦᱟᱸᱭ ᱠᱚ ᱡᱚᱢᱤ ᱡᱟᱭᱜᱟ ᱠᱚ ᱢᱟᱯ ᱵᱟᱲᱟᱭᱟ ᱟᱢᱤᱱ ᱢᱮᱱᱟᱜ ᱠᱚᱣᱟ ᱩᱱᱠᱩ ᱥᱟᱶᱛᱮᱢ ᱡᱳᱜᱟ ᱡᱳᱜᱽᱼᱟ ᱡᱟᱛᱮ ᱟᱢ ᱚᱱᱟ ᱡᱟᱭᱜᱟ ᱨᱮᱭᱟᱜ ᱚᱠᱚᱭ ᱧᱩᱛᱩᱢᱨᱮ ᱢᱮᱱᱟᱜᱼᱟ ᱚᱱᱟ ᱡᱟᱭᱜᱟ ᱚᱱᱟᱢ ᱴᱷᱤᱠᱟᱹ ᱫᱟᱲᱮᱭᱟᱜ ᱢᱟ ᱟᱨ ᱩᱱᱤ ᱥᱟᱛᱮᱢ ᱜᱟᱯᱟᱞ ᱢᱟᱨᱟᱜ ᱢᱟ ᱟᱨ ᱚᱱᱟ ᱠᱚ ᱞᱟᱹᱜᱤᱫ ᱛᱮᱦᱚᱸ ᱴᱚᱞᱟ ᱨᱮᱱ ᱥᱤᱱᱤᱭᱟᱨ ᱦᱚᱲ ᱢᱮᱱᱟᱜ ᱠᱚᱣᱟ ᱵᱟ ᱡᱚᱢᱤ ᱡᱟᱭᱜᱟ ᱵᱮᱯᱟᱨ ᱛᱮᱠᱚ ᱵᱟᱲᱟᱭ ᱧᱚᱜᱼᱟ ᱮᱠᱴᱩ ᱩᱱᱠᱩ ᱥᱟᱛᱮᱫ ᱜᱟᱯᱟᱞ ᱢᱟᱨᱟᱣ ᱠᱟᱛᱮᱫ ᱟᱢ ᱚᱱᱟ ᱡᱟᱭᱜᱟᱢ ᱠᱤᱨᱤᱧ ᱫᱟᱲᱮᱭᱟᱜᱼᱟ ᱟᱨ ᱟᱠᱷᱚᱨᱤᱧ ᱨᱮᱦᱚᱢ ᱡᱚᱫᱤᱢ ᱢᱚᱱᱮ ᱠᱷᱟᱱ ᱫᱚ ᱡᱟᱦᱟᱸᱭ ᱠᱤᱨᱤᱧ ᱥᱟᱱᱟᱭᱮ ᱠᱟᱱᱟ ᱩᱱᱤ ᱦᱚᱸ ᱡᱚᱫᱤ ᱟᱢᱟᱜ ᱡᱚᱢᱤ ᱡᱟᱭᱜᱟ ᱠᱤᱨᱤᱧ ᱞᱟᱹᱜᱤᱫ ᱡᱚᱫᱤ ᱠᱩᱥᱤ ᱛᱟᱦᱮᱱ ᱠᱷᱟᱱ ᱛᱟᱦᱞᱮ ᱩᱱᱤ ᱥᱟᱛᱮᱢ ᱜᱟᱯᱟᱞᱢᱟᱨᱟᱣ ᱠᱷᱟᱱ ᱡᱮ ᱪᱮᱫ ᱞᱮᱠᱟ ᱫᱟᱢ ᱪᱮᱫ ᱞᱮᱠᱟ ᱫᱚᱨ ᱠᱟᱱᱟ ᱚᱱᱮ ᱚᱱᱠᱟ ᱦᱤᱥᱟᱹᱵ ᱛᱮ ᱟᱢ ᱦᱚ ᱫᱟᱢᱮᱢ ᱞᱟᱹᱭ ᱟᱭᱟ ᱡᱮ ᱱᱩᱱᱟᱹᱜ ᱫᱟᱢ ᱤᱧ ᱦᱟᱛᱟᱣᱟ ᱟᱨ ᱟᱢᱤᱱ ᱥᱟᱶᱛᱮ ᱦᱚᱢ ᱡᱳᱜᱟᱡᱳᱜᱽᱼᱟ ᱟᱢᱟᱜ ᱡᱟᱭᱜᱟ ᱨᱮᱭᱟᱜ ᱛᱤᱱᱟᱹᱜ ᱫᱟᱜ ᱢᱮᱱᱟᱜ ᱟᱠᱟᱫᱟ ᱵᱟ ᱟᱢᱟᱜ ᱠᱟᱜᱤᱡ ᱠᱚ ᱴᱷᱤᱠ ᱴᱷᱟᱠ ᱢᱮᱱᱟᱜ ᱟᱥᱮ ᱵᱟᱝ ᱚᱱᱟ ᱦᱚᱸ ᱧᱮᱞ ᱦᱳᱭᱳᱜᱼᱟ ᱡᱟᱛᱮ ᱯᱚᱨᱮ ᱟᱵᱟᱨ ᱡᱷᱟᱢᱮᱞᱟ ᱟᱞᱚ ᱦᱳᱭᱳᱜ ᱢᱟ ᱵᱟᱝ ᱦᱳᱭᱳᱜ ᱡᱟᱛᱮ ᱡᱟᱭᱜᱟ ᱡᱚᱫᱤ ᱠᱤᱨᱤᱧ ᱠᱚᱨᱛᱮ ᱜᱮᱞᱮ ᱟᱢ ᱯᱮᱦᱮᱞᱟ ᱧᱮᱞ ᱦᱳᱭᱳᱜ ᱛᱟᱢᱟ ᱡᱮ ᱚᱱᱟ ᱡᱟᱭᱜᱟ ᱨᱮᱭᱟᱜ ᱧᱩᱛᱩᱢ ᱚᱠᱚᱭᱟᱜ ᱡᱟᱭᱜᱟᱨᱮ ᱚᱠᱭᱟᱜ ᱧᱩᱛᱩᱢ ᱨᱮ ᱢᱮᱱᱟᱜ ᱠᱟᱫᱟ ᱚᱱᱟ ᱠᱚ ᱡᱟᱭᱜᱟ ᱟᱨ ᱚᱱᱟ ᱠᱚ ᱠᱟᱜᱚᱡᱽ ᱠᱚ ᱴᱷᱤᱠ ᱴᱷᱟᱠ ᱢᱮᱱᱟᱜ ᱟᱥᱮ ᱵᱟᱝ ᱠᱟᱜᱚᱡᱽ ᱵᱟᱝ ᱛᱟᱦᱮᱸ ᱞᱮᱱᱠᱷᱟᱱ ᱱᱮᱛᱟᱨᱟᱜ ᱫᱤᱱᱨᱮ ᱡᱟᱭᱜᱟ ᱛᱟᱦᱮᱱ ᱨᱮᱦᱚᱸ ᱡᱷᱚᱛᱚ ᱦᱚᱲ ᱠᱚ ᱦᱟᱛᱟᱣ ᱛᱟᱢᱟ ᱠᱟᱜᱚᱡᱽ ᱛᱟᱦᱮᱸ ᱞᱮᱱᱛᱟᱢ ᱠᱷᱟᱱ ᱪᱮᱫ ᱦᱚᱸ ᱵᱟᱠᱚ ᱪᱤᱠᱟᱹ ᱫᱟᱲᱮᱭᱟᱜᱼᱟᱛᱳ ᱢᱟᱲᱟᱝ ᱫᱚ ᱦᱩᱭᱩᱜ ᱠᱟᱱᱟ ᱡᱟᱭᱜᱟ ᱠᱤᱨᱤᱧ ᱟᱨ ᱟᱠᱷᱨᱤᱧ ᱫᱚ ᱟᱜᱮ ᱠᱟᱜᱚᱡᱽ ᱯᱚᱛᱨᱚ ᱴᱷᱤᱠ ᱴᱷᱟᱠ ᱢᱮᱱᱟᱜ ᱟᱥᱮ ᱵᱟᱝ ᱚᱱᱟᱨᱮ ᱧᱮᱞ ᱟᱢ ᱟᱨ ᱡᱟᱸᱦᱟᱭᱮ ᱠᱤᱨᱤᱧᱟ ᱟᱠᱷᱨᱤᱧᱟ ᱩᱱᱤ ᱥᱟᱶᱛᱮᱢ ᱫᱟᱢ ᱫᱚᱨ ᱨᱮᱭᱟᱜ ᱜᱟᱯᱟᱞ ᱢᱟᱨᱟᱣ ᱟᱢ ᱡᱟᱦᱟᱭ ᱟᱢᱤᱱ ᱢᱮᱱᱟᱭᱟ ᱩᱱᱤ ᱡᱟᱭᱜᱟ ᱥᱚᱝ ᱠᱟᱛᱮᱫ ᱡᱚᱛᱚ ᱦᱚᱲ ᱢᱚᱬᱮ ᱦᱚᱲ ᱥᱟᱢᱟᱝ ᱨᱮ ᱵᱟ ᱡᱟᱦᱟᱛᱤᱱᱟᱹᱜ ᱠᱚ ᱛᱟᱦᱮᱱᱟ ᱩᱱᱠᱩ ᱥᱟᱢᱟᱝ ᱨᱮ ᱜᱟᱯᱟᱞᱢᱟᱨᱟᱣ ᱠᱟᱛᱮᱫ ᱡᱟᱭᱜᱟ ᱠᱤᱨᱤᱧ ᱵᱟ ᱟᱠᱷᱨᱤᱧᱟ